ᱤᱧ ᱚᱱᱟ ᱫᱟᱨᱮ ᱨᱮ ᱢᱤᱫᱴᱟᱝ ᱵᱷᱩᱛᱤᱧ ᱧᱮᱞ ᱧᱟᱢ ᱠᱮᱫᱮᱭᱟ ᱟᱹᱰᱤ ᱵᱟᱹᱲᱛᱤ ᱵᱚᱛᱚᱨ ᱦᱚᱪᱚ ᱠᱤᱫᱤᱧᱟ ᱪᱟᱯᱟᱫ ᱠᱤᱫᱤᱧᱟᱭ ᱟᱨ ᱩᱵᱽ ᱠᱚ ᱨᱟᱯ ᱨᱟᱯᱟ ᱜᱮ ᱧᱮᱞᱚᱜ ᱠᱟᱱ ᱛᱟᱭᱟ ᱟᱹᱰᱤ ᱵᱚᱛᱚᱨ ᱜᱤᱧ ᱟᱴᱠᱟᱨ ᱠᱮᱫᱟ ᱟᱨ ᱚᱱᱟ ᱡᱟᱭᱜᱟ ᱪᱩᱢᱩᱞ ᱪᱩᱢᱩᱞ ᱜᱤᱧ ᱵᱩᱡᱷᱟᱹᱣ ᱠᱮᱫᱟ ᱱᱚᱶᱟ ᱠᱚ ᱠᱟᱛᱷᱟ ᱵᱟᱝ ᱧᱮᱞ ᱟᱠᱟᱫ ᱦᱚᱲ ᱠᱚ ᱥᱟᱢᱟᱝ ᱨᱮ ᱥᱚᱫᱚᱨ ᱞᱮᱠᱷᱟᱱ ᱥᱟᱱᱟᱢ ᱦᱚᱲ ᱜᱮ ᱠᱚ ᱯᱟᱹᱛᱤᱭᱟᱣ ᱤᱧᱟᱹ ᱤᱧᱟᱜ ᱞᱟᱹᱭ ᱞᱮᱠᱟᱱ ᱟᱲᱟᱝ ᱟᱸᱡᱚᱢ ᱛᱮᱜᱮ ᱠᱟᱨᱚᱱ ᱟᱠᱳ ᱫᱚ ᱵᱟᱠᱳ ᱧᱮᱞ ᱧᱟᱢ ᱟᱠᱟᱫᱮᱭᱟ ᱤᱧ ᱡᱟᱦᱟᱸᱧ ᱞᱟᱹᱭ ᱥᱚᱫᱚᱨ ᱟᱠᱚᱣᱟ ᱚᱱᱟ ᱜᱮ ᱥᱟᱹᱨᱤ ᱢᱮᱱᱛᱮ ᱠᱚ ᱵᱟᱛᱟᱣᱟ ᱟᱨ ᱢᱚᱱᱮᱨᱮ ᱵᱚᱛᱚᱨ ᱠᱚ ᱵᱩᱡᱷᱟᱹᱣᱟ